ᱱᱚᱣᱟ ᱪᱤᱛᱤᱨ ᱫᱚ ᱦᱩᱭᱩᱜ ᱠᱟᱱᱟ ᱱᱚᱣᱟ ᱯᱮᱱᱴᱤᱝ ᱫᱚ ᱢᱤᱫᱴᱤᱡ ᱵᱟᱵᱟ ᱦᱚᱲᱟᱜ ᱟᱨ ᱤᱧ ᱱᱚᱣᱟ ᱨᱮᱱᱟᱜ ᱫᱟᱢᱤᱧ ᱞᱟᱜᱟᱣ ᱟᱠᱟᱫᱼᱟ ᱠᱟᱢ ᱥᱮ ᱠᱚᱢ ᱨᱮᱸᱜᱮᱡ ᱦᱚᱲ ᱦᱚᱸ ᱪᱮ ᱠᱤᱥᱟᱹᱬ ᱦᱚᱲ ᱦᱚᱸ ᱪᱮᱫ ᱪᱟᱹᱠᱨᱤ ᱦᱚᱲ ᱦᱚᱸᱭ ᱠᱤᱨᱤᱧ ᱫᱟᱲᱮᱭᱟᱜ ᱞᱮᱠᱟᱱ ᱠᱤᱥᱟᱹᱬ ᱦᱚᱲ ᱫᱚᱭ ᱠᱤᱨᱤᱧ ᱫᱟᱲᱮᱭᱟᱜ ᱜᱮᱭᱟ ᱨᱮᱸᱜᱮᱡ ᱦᱚᱲ ᱫᱚ ᱱᱚᱝᱠᱟ ᱫᱚ ᱵᱟᱭ ᱠᱤᱨᱤᱧ ᱫᱟᱲᱮᱭᱟᱜ ᱜᱮᱭᱟᱭ ᱠᱟᱢ ᱥᱮ ᱠᱟᱢ ᱤᱧᱤᱧ ᱞᱟᱜᱟᱣ ᱠᱟᱜᱼᱟ ᱦᱳᱭ ᱤᱱᱟᱹ ᱫᱩ ᱥᱚ ᱜᱟᱱ ᱛᱮ ᱦᱟᱛᱟᱣ ᱫᱟᱲᱮᱭᱟᱜᱢᱟᱭ ᱪᱮᱠᱟᱛᱮ ᱤᱧ ᱦᱚᱸ ᱰᱷᱮᱹᱨ ᱫᱟᱢᱤᱧ ᱞᱟᱜᱟᱣ ᱞᱮᱠᱷᱟᱱ ᱫᱚ ᱩᱱᱤ ᱫᱚ ᱵᱟᱭ ᱠᱤᱨᱤᱧ ᱫᱟᱲᱮᱭᱟᱜᱼᱟ ᱪᱮᱫ ᱤᱧ ᱦᱚᱸ ᱵᱟᱹᱧ ᱟᱹᱠᱷᱨᱤᱧ ᱫᱟᱲᱮᱭᱟᱜᱼᱟ ᱰᱷᱮᱹᱨ ᱫᱟᱢ ᱞᱮᱠᱷᱟᱱ ᱫᱚ ᱦᱩᱭᱩᱜ ᱠᱟᱱᱟ ᱚᱱᱟ ᱫᱚ ᱠᱟᱛᱷᱟ ᱪᱤᱠᱟᱹᱛᱮ ᱪᱚᱝ ᱤᱧ ᱦᱚᱧ ᱞᱚᱥᱚᱜ ᱜᱮᱭᱟ ᱪᱮᱠᱟᱛᱮ ᱪᱚᱝ ᱰᱷᱮᱹᱨ ᱫᱟᱢ ᱞᱮᱠᱷᱟᱱ ᱫᱚ ᱤᱧ ᱫᱚ ᱚᱠᱚᱭ ᱴᱷᱮᱱ ᱤᱧ ᱴᱷᱮᱱ ᱫᱚ ᱵᱟᱠᱚ ᱦᱤᱡᱩᱜᱼᱟ ᱠᱤᱨᱤᱧ ᱫᱚ ᱤᱧ ᱚᱠᱟ ᱞᱮᱠᱟᱛᱮ ᱚᱲᱟᱜ ᱫᱩᱣᱟᱹᱨᱤᱧ ᱪᱟᱞᱟᱣᱟ ᱰᱷᱮᱹᱨ ᱫᱟᱢ ᱫᱚᱦᱚ ᱞᱮᱠᱷᱟᱱ ᱫᱚᱧ ᱚᱱᱟ ᱦᱤᱥᱟᱹᱵᱤᱧ ᱫᱚᱦᱚᱭ ᱟ ᱪᱮ ᱵᱟᱝᱼᱟ ᱨᱮᱸᱜᱮᱡ ᱦᱚᱲ ᱦᱚᱭ ᱱᱚᱣᱟ ᱡᱤᱱᱤᱥᱮ ᱠᱤᱨᱤᱧ ᱫᱟᱲᱮᱭᱟᱜ ᱜᱮᱭᱟ ᱪᱮ ᱟᱡ ᱦᱚᱸ ᱠᱩᱲᱟᱹᱣ ᱫᱟᱲᱮᱭᱟᱜ ᱜᱮᱭᱟ ᱤᱱᱟᱹ ᱫᱚ ᱤᱱᱟᱹ ᱦᱤᱥᱟᱹᱵ ᱱᱚᱣᱟ ᱫᱚ ᱫᱟᱢᱤᱧ ᱫᱚᱦᱚ ᱠᱟᱜ ᱠᱟᱱᱟ